ᱤᱧ ᱫᱚ ᱥᱮᱨᱣᱟ ᱞᱮᱠᱟᱛᱮ ᱠᱟᱜᱚᱡᱽ ᱠᱚᱞᱚᱢ ᱨᱮᱜᱮ ᱯᱟᱹᱦᱤᱞ ᱫᱚ ᱚᱞᱤᱧ ᱟᱹᱰᱤᱧ ᱠᱩᱥᱤᱭᱟᱜ ᱛᱟᱦᱮᱱᱚᱜ ᱚᱱᱟ ᱨᱮᱫᱚ ᱚᱞᱟᱢ ᱢᱮᱴᱟᱣ ᱜᱚᱫᱟᱢ ᱟᱨ ᱱᱤᱛᱚᱜ ᱱᱟᱦᱟᱜ ᱡᱩᱜᱽ ᱨᱮᱫᱚ ᱞᱮᱯᱴᱚᱯ ᱦᱮᱡ ᱠᱟᱱᱟ ᱢᱳᱵᱟᱭᱤᱞ ᱦᱮᱡ ᱟᱠᱟᱱ ᱫᱚ ᱱᱤᱛᱚᱜ ᱛᱤ ᱨᱮᱜᱮ ᱢᱳᱵᱟᱭᱤᱞ ᱛᱟᱦᱮᱱ ᱠᱟᱱᱟ ᱡᱟᱦᱟᱱᱟᱜ ᱢᱮᱥᱮᱡᱽ ᱮᱢᱟᱱ ᱫᱚ ᱢᱳᱵᱟᱭᱤᱞ ᱨᱮᱜᱮ ᱵᱚᱱ ᱴᱟᱭᱤᱯᱮᱜᱼᱟ ᱟᱨ ᱚᱱᱟᱜᱮ ᱩᱥᱟᱹᱨᱟ ᱜᱚᱫᱚᱜ ᱠᱟᱱᱟ ᱟᱨ ᱠᱤ ᱵᱟᱝ ᱞᱮᱯᱴᱚᱯ ᱨᱮᱦᱚᱸ ᱚᱱᱟ ᱨᱮᱜᱮ ᱵᱚᱱ ᱩᱥᱟᱹᱨᱟ ᱜᱚᱫᱮᱜᱼᱟ